ᱤᱧᱟᱹᱜ ᱢᱟᱲᱟᱝ ᱯᱳᱭᱞᱚ ᱯᱷᱳᱱ ᱫᱚ ᱛᱟᱦᱮᱸ ᱠᱟᱱ ᱛᱤᱧᱟ ᱢᱤᱫᱴᱟᱱ ᱱᱳᱠᱮᱭᱟ ᱯᱷᱳᱱ ᱚᱱᱟ ᱯᱷᱳᱱ ᱨᱮᱫᱚ ᱡᱟᱥᱴ ᱠᱷᱟᱹᱞᱤ ᱯᱷᱳᱱ ᱥᱩᱢᱩᱝ ᱜᱮ ᱛᱟᱦᱮᱸ ᱠᱟᱱᱟ ᱚᱱᱟ ᱥᱚᱢᱚᱭ ᱨᱮᱫᱚ ᱡᱩᱜᱽ ᱜᱮ ᱚᱱᱠᱟ ᱛᱟᱦᱮᱸ ᱠᱟᱱᱟ ᱠᱳᱱᱳ ᱰᱤᱡᱤᱴᱟᱞ ᱡᱩᱜᱽ ᱵᱟᱝ ᱛᱟᱦᱮᱸ ᱠᱟᱱᱟ ᱱᱳᱠᱮᱭᱟ ᱯᱷᱳᱱ ᱚᱱᱠᱟᱱ ᱞᱮᱠᱟᱱ ᱚᱱᱩᱡᱟᱭᱤ ᱛᱮᱜᱮ ᱤᱧᱫᱚ ᱱᱳᱠᱮᱭᱟ ᱯᱷᱳᱱᱤᱧ ᱵᱵᱚᱦᱟᱨᱮᱫ ᱠᱟᱱ ᱛᱟᱦᱮᱱᱟ ᱟᱨ ᱚᱱᱟ ᱯᱷᱳᱱ ᱨᱮᱫᱚ ᱡᱟ ᱠᱷᱟᱹᱞᱤ ᱪᱤᱯ ᱪᱤᱯᱨᱮ ᱵᱷᱤᱰᱭᱳ ᱠᱚ ᱰᱟᱣᱩᱱᱞᱳᱰᱼᱟ ᱟᱨ ᱚᱱᱟ ᱵᱷᱤᱰᱭᱳᱧ ᱧᱮᱞᱮᱜ ᱠᱟᱱ ᱛᱟᱦᱮᱱᱟ ᱩᱱ ᱥᱚᱢᱚᱭ ᱫᱚ ᱚᱱᱟ ᱢᱳᱵᱟᱭᱤᱞ ᱛᱮᱜᱮ ᱟᱹᱰᱤ ᱢᱚᱡᱮ ᱠᱟᱹᱢᱤᱭᱮᱜ ᱠᱟᱱ ᱛᱟᱦᱮᱱᱟ ᱡᱩᱜᱽ ᱦᱚᱸ ᱚᱱᱠᱟᱜᱮ ᱛᱟᱦᱮᱸ ᱠᱟᱱᱟ ᱟᱨ ᱱᱤᱛᱚᱜ ᱟᱜ ᱡᱩᱜᱽ ᱨᱮᱫᱚ ᱦᱮᱡ ᱠᱟᱱᱟ ᱰᱤᱡᱤᱴᱟᱞ ᱡᱩᱜᱽ ᱡᱮᱢᱚᱱ ᱮᱥᱢᱟᱨᱴ ᱯᱷᱳᱱ ᱮᱥᱢᱟᱨᱴ ᱯᱷᱳᱱ ᱨᱮᱫᱚᱢ ᱪᱮᱫ ᱪᱮᱫ ᱥᱩᱵᱤᱫᱷᱟ ᱢᱮᱱᱟᱜᱼᱟ ᱡᱮᱢᱚᱱ ᱮᱥᱢᱟᱨᱴ ᱯᱷᱳᱱ ᱨᱮ ᱡᱮ ᱵᱷᱟᱨᱚᱛ ᱫᱤᱥᱚᱢ ᱨᱮᱱᱟᱜ ᱦᱚᱭ ᱛᱮ ᱦᱚᱭᱛᱮ ᱜᱳᱴᱟ ᱤᱱᱴᱟᱨᱱᱮᱥᱮᱱᱟᱞ ᱨᱮᱱᱟᱜ ᱢᱤᱫᱴᱟᱱ ᱠᱷᱚᱵᱚᱨᱤᱧ ᱧᱟᱢ ᱫᱟᱲᱮᱜ ᱠᱟᱱᱟ ᱚᱠᱟ ᱫᱚ ᱴᱤᱵᱷᱤ ᱵᱟᱝ ᱞᱟᱜᱟᱣ ᱤᱧᱟᱹ ᱚᱠᱟ ᱫᱚ ᱮᱞ ᱥᱤ ᱰᱤ ᱵᱟᱝ ᱞᱟᱜᱟᱣ ᱤᱧᱟ ᱚᱱᱟ ᱥᱢᱟᱨᱴ ᱯᱷᱳᱱ ᱨᱮ ᱵᱮᱵᱚᱦᱟᱨ ᱠᱟᱛᱮ ᱪᱟᱞᱟᱣ ᱠᱟᱛᱮ ᱡᱤᱭᱳ ᱥᱤᱢ ᱩᱰᱩᱠ ᱮᱱᱟ ᱡᱤᱭᱚ ᱥᱤᱢ ᱨᱮ ᱮᱢᱚᱱ ᱚᱯᱷᱟᱨᱤᱧ ᱧᱟᱢ ᱠᱮᱫᱟ ᱚᱱᱟ ᱥᱚᱢᱚᱭ ᱥᱢᱟᱨᱴ ᱯᱷᱳᱱᱤᱧ ᱠᱤᱨᱤᱧ ᱠᱮᱫᱟ ᱛᱚ ᱚᱠᱟᱴᱟᱜ ᱡᱤᱱᱤᱥ ᱴᱤᱵᱷᱤ ᱨᱮ ᱵᱟᱹᱧ ᱧᱟᱢᱫᱟ ᱚᱱᱟ ᱡᱤᱱᱤᱥ ᱢᱳᱵᱟᱭᱤᱞ ᱨᱤᱧ ᱧᱮᱞ ᱫᱟᱲᱮᱜ ᱠᱟᱱᱟ ᱢᱳᱵᱟᱭᱤᱞ ᱨᱮᱫᱚ ᱪᱮᱫ ᱞᱮᱠᱟᱧ ᱧᱮᱞ ᱫᱟᱲᱮᱭᱟᱜ ᱠᱟᱱᱟ ᱥᱢᱟᱨᱴ ᱯᱷᱳᱱ ᱨᱮ ᱡᱮᱧ ᱨᱤᱪᱟᱨᱡᱽ ᱞᱮᱠᱷᱟᱡ ᱟᱱ ᱞᱤᱢᱤᱴᱮᱰ ᱤᱧ ᱧᱮᱞ ᱫᱟᱲᱮᱜ ᱠᱟᱱᱟ ᱚᱱᱟ ᱥᱚᱸᱜᱮ ᱥᱚᱸᱜᱮ ᱛᱮ ᱵᱷᱤᱰᱭᱳᱧ ᱧᱮᱞ ᱫᱟᱲᱮᱜ ᱠᱟᱱᱟ ᱠᱷᱚᱵᱚᱨᱤᱧ ᱟᱸᱡᱚᱢᱫᱟ ᱤᱭᱩᱴᱩᱵ ᱤᱧ ᱪᱟᱞᱟᱣᱮᱫᱟ ᱡᱟ ᱡᱟᱵᱚᱛ ᱨᱮ ᱤᱱᱴᱟᱨᱱᱮᱴ ᱥᱳᱥᱟᱞ ᱢᱤᱰᱤᱭᱟ ᱢᱮᱱᱟᱜᱼᱟ ᱡᱚᱛᱚᱧ ᱧᱮᱞ ᱫᱟᱲᱮᱜ ᱠᱟᱱᱟ ᱚᱱᱟ ᱥᱚᱸᱜᱮ ᱥᱚᱸᱜᱮ ᱛᱮ ᱥᱢᱟᱨᱴ ᱯᱷᱳᱱ ᱟᱹᱜᱩᱭ ᱨᱮᱱᱟᱜ ᱠᱟᱹᱦᱱᱤ ᱦᱩᱭᱩᱜ ᱠᱟᱱ ᱛᱤᱧᱟᱹ ᱢᱳᱵᱟᱭᱤᱞ ᱢᱟᱧ ᱪᱟᱞᱟᱣ ᱥᱚᱸᱜᱮ ᱥᱚᱸᱜᱮ ᱛᱮ ᱢᱳᱵᱟᱭᱤᱞ ᱨᱮᱱᱟᱜ ᱛᱤᱱᱟᱹᱜ ᱠᱷᱚᱨᱚᱪᱚᱜ ᱠᱟᱱᱟ ᱚᱱᱟ ᱠᱷᱚᱡ ᱫᱚᱥ ᱜᱩᱱ ᱚᱱᱟ ᱨᱤᱪᱟᱨᱡᱽ ᱛᱮᱜᱮ ᱤᱧᱤᱧ ᱠᱟᱹᱢᱦᱟᱹᱭ ᱫᱟᱲᱮᱭᱟᱜ ᱠᱟᱱᱟ ᱡᱮᱢᱚᱱ ᱤᱱᱴᱟᱨᱱᱮᱹᱴ ᱨᱮ ᱥᱳᱥᱟᱞ ᱢᱤᱰᱤᱭᱟᱨᱮ ᱯᱷᱮᱥᱵᱩᱠ ᱢᱮᱱᱟᱜᱼᱟ ᱨᱤᱞᱥ ᱵᱷᱤᱰᱭᱳᱧ ᱵᱮᱱᱟᱣ ᱫᱟᱲᱮᱜ ᱠᱟᱱᱟ ᱟᱹᱰᱤ ᱥᱩᱵᱤᱫᱷᱟᱭ ᱮᱢ ᱠᱟᱱᱟ ᱤᱱᱴᱟᱨᱱᱮᱹᱴ ᱱᱤᱛᱚᱜ ᱟᱨᱠᱤ ᱟᱭ ᱥᱢᱟᱨᱴ ᱯᱷᱳᱱ ᱡᱮ ᱡᱤᱭᱳ ᱥᱤᱢ ᱟᱹᱰᱤ ᱥᱩᱵᱤᱫᱷᱟᱭ ᱮᱢ ᱠᱟᱱᱟ ᱛᱚ ᱚᱱᱟ ᱨᱤᱪᱟᱨᱡᱽ ᱦᱩᱭᱩᱜ ᱠᱟᱱ ᱛᱤᱧᱟᱹ ᱮᱢ ᱵᱤ ᱦᱚᱸ ᱪᱟᱞᱟᱜ ᱠᱟᱱ ᱛᱤᱧᱟ ᱥᱚᱸᱜᱮ ᱥᱚᱸᱜᱮ ᱛᱮ ᱤᱧ ᱟᱭᱢᱟ ᱨᱚᱠᱚᱢ ᱵᱷᱤᱰᱭᱳᱧ ᱵᱮᱱᱟᱣ ᱫᱟᱲᱮᱜ ᱠᱟᱱᱟ ᱟᱭᱢᱟ ᱨᱚᱠᱚᱢ ᱚᱱᱞᱟᱭᱤᱱ ᱤᱧ ᱥᱴᱟᱰᱤ ᱫᱟᱲᱮᱜ ᱠᱟᱱᱟ ᱟᱭᱢᱟ ᱨᱚᱠᱚᱢ ᱚᱱᱞᱟᱭᱤᱱ ᱠᱷᱚᱵᱚᱨᱤᱧ ᱟᱸᱡᱚᱢᱮᱫᱟ ᱚᱠᱟ ᱡᱟᱭᱜᱟ ᱨᱮ ᱪᱟᱞᱟᱜ ᱞᱟᱜᱟᱣ ᱤᱧᱟᱹ ᱚᱱᱟ ᱡᱟᱭᱜᱟ ᱨᱮ ᱪᱟᱞᱟᱜ ᱵᱟᱝ ᱞᱟᱜᱟᱣ ᱤᱧᱟᱹ ᱛᱚ ᱚᱱᱟ ᱛᱮᱜᱤᱧ ᱢᱮᱱᱫᱟ ᱥᱚᱢᱚᱭ ᱡᱚᱠᱷᱚᱱ ᱛᱟᱦᱮᱸ ᱠᱟᱱᱟ ᱩᱱ ᱥᱚᱢᱚᱭ ᱫᱚ ᱱᱤᱛᱚᱜ ᱮᱢᱚᱱ ᱥᱚᱢᱚᱭ ᱦᱮᱡ ᱠᱟᱱᱟ ᱰᱤᱡᱤᱴᱮᱹᱞ ᱥᱚᱢᱚᱭ ᱛᱚᱠᱷᱚᱱ ᱫᱚ ᱱᱤᱛᱚᱜ ᱫᱚ ᱥᱢᱟᱨᱴ ᱯᱷᱳᱱᱤᱧ ᱵᱮᱵᱚᱦᱟᱨᱮᱫᱟ ᱪᱟᱞᱟᱜ ᱥᱚᱢᱚᱭ ᱥᱚᱢᱚᱭ ᱦᱚᱸ ᱠᱚᱢᱮ ᱡᱚᱢᱮᱜ ᱛᱤᱧᱟ ᱚᱠᱟ ᱯᱚᱭᱥᱟᱧ ᱠᱷᱚᱨᱪᱟᱭᱮᱫᱟ ᱚᱱᱟ ᱯᱚᱭᱥᱟ ᱛᱮᱜᱮ ᱢᱤᱫ ᱵᱟᱴ ᱴᱟᱠᱟᱧ ᱠᱟᱹᱢᱦᱟᱹᱭ ᱨᱩᱣᱟᱹᱲ ᱫᱟᱲᱮᱭᱟᱜ ᱠᱟᱱᱟ ᱛᱚ ᱟᱭᱢᱟ ᱚᱱᱟ ᱞᱟᱹᱜᱤᱫ ᱛᱮ ᱱᱤᱭᱟᱹ ᱥᱢᱟᱨᱴ ᱯᱷᱳᱱ ᱫᱩᱧ ᱟᱹᱜᱩ ᱯᱷᱮᱨᱟᱣ ᱠᱮᱫᱟ ᱡᱟᱛᱮ ᱤᱧᱟ ᱜ ᱥᱩᱵᱤᱫᱷᱟᱧ ᱧᱟᱢ ᱯᱞᱟᱥ ᱨᱤᱪᱟᱨᱡᱽ ᱨᱮᱭᱟᱜ ᱯᱚᱭᱥᱟ ᱦᱚᱸ ᱨᱩᱣᱟᱹᱲᱚᱜ ᱛᱤᱧ ᱡᱚᱛᱚᱜᱮ ᱡᱟᱛᱮ ᱨᱩᱣᱟᱹᱲᱚᱜ ᱛᱤᱧ ᱟᱨ ᱡᱚᱛᱚ ᱫᱤᱠ ᱛᱮ ᱚᱲᱟᱜ ᱠᱷᱚᱡ ᱜᱮ ᱥᱮᱯᱴᱤ ᱵᱷᱟᱵᱮ ᱡᱟᱛᱮ ᱤᱧ ᱠᱷᱚᱵᱚᱨ ᱠᱟᱜᱚᱡᱽ ᱨᱮᱱᱟᱜ ᱡᱟᱛᱮ ᱢᱳᱵᱟᱭᱤᱞ ᱨᱮ ᱧᱮᱞ ᱠᱟᱛᱮ ᱡᱟᱛᱮ ᱯᱟᱲᱦᱟᱣ ᱫᱟᱲᱮᱭᱟᱜ ᱡᱟᱛᱮ ᱞᱟᱦᱟ ᱡᱩᱜᱽ ᱠᱷᱚᱡ ᱛᱮ ᱱᱤᱛ ᱡᱩᱜᱽ ᱨᱮᱱ ᱟᱹᱫᱤᱢ ᱥᱟᱱᱛᱟᱲ ᱦᱚᱯᱚᱱ ᱫᱚ ᱟᱹᱰᱤ ᱵᱚᱱ ᱥᱮᱬᱟᱣ ᱠᱟᱱᱟ ᱢᱳᱵᱟᱭᱤᱞ ᱥᱢᱟᱨᱴ ᱯᱷᱳᱱ ᱦᱮᱡ ᱠᱟᱛᱮ ᱟᱨᱦᱚᱸ ᱡᱟᱛᱮ ᱟᱵᱚ ᱞᱮᱠᱟᱱ ᱠᱚ ᱡᱟᱛᱮ ᱦᱤᱡᱩᱜ ᱟᱜ ᱫᱤᱱ ᱨᱮ ᱡᱟᱛᱮ ᱵᱚᱭᱦᱟ ᱢᱤᱥᱨᱟ ᱠᱚᱦᱚᱸ ᱟᱥᱮ ᱜᱚᱜᱚᱼᱵᱟᱵᱟ ᱠᱚ ᱡᱟᱛᱮ ᱠᱚ ᱥᱮᱬᱟᱜ ᱡᱟᱛᱮ ᱥᱢᱟᱨᱴ ᱯᱷᱳᱱ ᱠᱤᱨᱤᱧ ᱨᱮᱱᱟᱜ ᱡᱟᱛᱮ ᱠᱚ ᱜᱩᱱᱟᱹᱱ ᱪᱤᱱᱛᱟᱹᱜ ᱛᱟᱵᱚᱱ ᱛᱟᱨᱯᱚᱨᱮ ᱟᱵᱚ ᱠᱷᱚᱵᱚᱨ ᱠᱟᱜᱚᱡᱽ ᱵᱚᱱ ᱧᱮᱞ ᱞᱮᱠᱷᱟᱡ ᱟᱹᱵᱩ ᱛᱮᱵᱚᱱ ᱯᱟᱲᱦᱟᱣ ᱫᱟᱲᱮᱜ ᱠᱷᱟᱡ ᱛᱟᱦᱚᱞᱮ ᱟᱵᱚ ᱥᱟᱱᱛᱟᱲ ᱦᱚᱯᱚᱱᱟᱜ ᱦᱚᱸ ᱟᱵᱚᱣᱟᱜ ᱦᱚᱸ ᱟᱹᱰᱤᱜᱮ ᱟᱭᱢᱟ ᱢᱟᱹᱱ ᱦᱚᱸ ᱛᱟᱦᱮᱱ ᱛᱟᱵᱚᱱᱟ